ᱤᱧᱟᱹᱜ ᱟᱛᱳ ᱨᱮ ᱡᱩᱣᱟᱹᱱ ᱠᱩᱲᱤ ᱥᱮ ᱠᱚᱲᱟ ᱫᱟᱲᱮᱭᱟᱱ ᱜᱤᱫᱟᱹᱨ ᱠᱚ ᱡᱟᱦᱟᱸᱭ ᱟᱵᱚ ᱠᱷᱚᱱᱟᱜ ᱵᱚᱭᱮᱥ ᱩᱢᱮᱨᱟᱱ ᱵᱩᱰᱷᱤ ᱜᱚ ᱥᱮ ᱜᱚᱲᱚᱢ ᱦᱟᱲᱟᱢ ᱛᱟᱠᱚ ᱩᱱᱠᱩ ᱥᱮᱵᱟ ᱥᱮ ᱡᱚᱛᱚᱱ ᱞᱟᱜᱤᱫ ᱱᱩᱠᱩ ᱡᱩᱣᱟᱹᱱ ᱠᱩᱲᱤ ᱥᱮ ᱠᱚᱲᱟ ᱧᱮᱞ ᱤᱫᱤ ᱠᱚᱜᱮᱭᱟᱹᱧ ᱱᱩᱠᱩ ᱵᱚᱭᱮᱥᱠᱚ ᱡᱟᱦᱟᱱᱟᱜ ᱚᱥᱩᱵᱤᱫᱷᱟ ᱦᱳᱭ ᱞᱮᱱ ᱛᱟᱠᱚ ᱠᱷᱟᱱ ᱩᱱᱠᱩ ᱠᱚ ᱧᱮᱞ ᱤᱫᱤᱭᱮᱜ ᱠᱚᱜᱮᱭᱟ ᱩᱱᱠᱩ ᱡᱟᱦᱟᱸ ᱨᱮᱜᱮ ᱥᱟᱦᱟᱨ ᱥᱮ ᱱᱟᱜᱟᱨ ᱨᱮ ᱩᱱᱠᱩ ᱱᱚᱝᱠᱟᱱ ᱥᱟᱫᱷᱟᱨᱚᱱ ᱠᱟᱹᱢᱤ ᱜᱮᱠᱚ ᱦᱟᱛᱟᱣᱟ ᱡᱟᱦᱟᱸᱨᱮ ᱱᱩᱠᱩ ᱵᱚᱭᱮᱥᱠᱚ ᱦᱚᱲᱟᱜ ᱥᱮᱵᱟ ᱡᱚᱛᱚᱱ ᱨᱮᱠᱚ ᱛᱟᱦᱮᱱᱟ